ᱵᱟᱸᱠᱩᱲᱟ ᱦᱚᱱᱚᱛ ᱨᱮᱱ ᱢᱩᱬᱩᱛ ᱡᱟᱹᱛᱤ ᱠᱚ ᱫᱚ ᱠᱚ ᱦᱩᱭᱩᱜ ᱠᱟᱱᱟ ᱥᱟᱱᱛᱟᱲᱤ ᱢᱩᱱᱰᱟ ᱦᱳ ᱢᱟᱦᱞᱮ ᱠᱩᱲᱢᱟᱞᱤ ᱱᱩᱠᱩ ᱠᱚ ᱫᱚ ᱠᱚ ᱦᱩᱭᱩᱜ ᱠᱟᱱᱟ ᱱᱚᱝᱠᱟ ᱮᱢᱟᱱ ᱮᱢᱟᱱ ᱡᱟᱹᱛ ᱢᱮᱱᱟᱜ ᱠᱚᱣᱟ ᱱᱩᱠᱩ ᱠᱚ ᱫᱚ ᱠᱚ ᱦᱩᱭᱩᱜ ᱠᱟᱱᱟ ᱵᱟᱸᱠᱩᱲᱟ ᱨᱮᱱ ᱢᱩᱬᱩᱛ ᱜᱩᱥᱴᱤ ᱢᱟᱱᱮ ᱢᱩᱬᱩᱛ ᱡᱟᱹᱛ ᱟᱨ ᱱᱩᱠᱩᱣᱟᱜ ᱚᱱᱟ ᱛᱟᱦᱮᱱ ᱴᱷᱟᱶ ᱠᱚ ᱫᱚ ᱦᱩᱭᱩᱜ ᱠᱟᱱᱟ ᱮᱢᱚᱱ ᱵᱟᱸᱠᱩᱲᱟ ᱦᱤᱲᱵᱟᱱ ᱵᱟᱨᱤᱯᱩᱞ ᱛᱟ ᱯᱚᱨᱮ ᱮ ᱱᱚᱱᱛᱮ ᱰᱟᱝᱠᱚᱲ ᱥᱟᱭᱤᱰ ᱱᱚᱣᱟ ᱮᱢᱟᱱ ᱮᱢᱟᱱ ᱡᱟᱭᱜᱟ ᱠᱚᱨᱮ ᱱᱩᱠᱩ ᱠᱚ ᱠᱚ ᱜᱤᱨᱟᱹ ᱵᱟᱥᱟ ᱠᱟᱱᱟ

ᱱᱚᱣᱟ ᱡᱮᱢᱚᱱ ᱟᱵᱚ ᱨᱚᱲᱮᱜ ᱟᱵᱚᱱ ᱡᱮᱢᱚᱱ ᱟᱵᱚᱣᱟᱜ ᱨᱚᱲ ᱨᱮᱦᱚᱸ ᱟᱹᱰᱤ ᱨᱚᱠᱚᱢᱟᱜ ᱱᱚᱝᱠᱟ ᱟᱹᱨᱩ ᱯᱷᱮᱨᱟᱣ ᱧᱮᱞᱚᱜ ᱠᱟᱱᱟ ᱡᱟᱦᱟᱸ ᱟᱵᱚ ᱵᱚᱱ ᱞᱟᱹᱭᱮᱜᱼᱟ ᱡᱮ ᱟᱝᱜᱽᱨᱚᱵ ᱵᱚᱱ ᱞᱟᱹᱭ ᱠᱮᱭᱟ ᱟᱵᱚ ᱡᱟᱦᱟᱸ ᱢᱮᱱᱮᱠ ᱠᱟᱱᱟ ᱢᱮᱱᱠᱷᱟᱱ ᱡᱮᱫ ᱩᱱᱠᱩ ᱮᱴᱟᱜ ᱠᱚᱣᱟᱜ ᱚᱨᱥᱚᱝ ᱛᱮᱵᱚᱱ ᱢᱮᱱᱮᱜ ᱟ ᱵᱟᱝᱢᱟ ᱚᱱᱟ ᱫᱚ ᱟᱵᱚ ᱵᱚᱱ ᱞᱟᱹᱭ ᱪᱚᱭᱮᱫᱟ ᱡᱟᱢᱟ ᱯᱮᱱᱴ ᱥᱟᱹᱲᱤ ᱥᱟᱭᱟ ᱱᱚᱝᱠᱟ ᱵᱚ ᱞᱟᱹᱭᱮᱜᱼᱟ ᱢᱮᱱᱠᱷᱟᱱ ᱟᱵᱚᱣᱟᱜ ᱦᱚᱸ ᱱᱚᱣᱟ ᱨᱮᱱᱟᱜ ᱡᱟᱦᱟᱸ ᱢᱮᱱᱟᱜ ᱛᱟᱵᱚᱱᱟ ᱡᱮᱢᱚᱱ ᱡᱟᱢᱟ ᱫᱚ ᱵᱚᱱ ᱞᱟᱹᱭᱟ ᱟᱝᱜᱽᱨᱚᱵ ᱥᱟᱹᱲᱤ ᱫᱚ ᱵᱚᱱ ᱞᱟᱹᱭᱟ ᱞᱩᱜᱽᱲᱤᱜ ᱱᱚᱝᱠᱟ ᱜᱮ ᱟᱵᱚᱣ ᱢᱟᱱ ᱵᱷᱟᱥᱟ ᱢᱮᱱᱟᱜ ᱛᱟᱵᱚᱱᱟ ᱵᱟᱝᱠᱷᱟᱱ ᱱᱚᱣᱟ ᱠᱚᱫᱚ ᱵᱟᱹᱭ ᱵᱟᱹᱭ ᱛᱮ ᱟᱫ ᱪᱟᱵᱟᱜ ᱠᱟᱱᱟ ᱟᱨ ᱩᱱᱠᱩ ᱡᱟᱦᱟᱸᱭ ᱢᱩᱱᱰᱟ ᱢᱟᱦᱞᱮ ᱱᱩᱠᱩ ᱠᱚᱛᱚ ᱞᱟᱹᱭ ᱜᱟᱱᱚᱜᱼᱟ ᱡᱮ ᱟᱠᱚᱣᱟᱜ ᱨᱚᱲ ᱜᱮ ᱠᱚ ᱟᱫ ᱠᱟᱜᱼᱟ ᱯᱩᱨᱟ ᱜᱮ ᱵᱟᱝᱞᱟ ᱛᱮᱠᱚ ᱨᱚᱲ ᱠᱟᱱᱟ ᱟᱠᱚᱣᱟᱜ ᱨᱚᱲ ᱦᱚᱸ ᱠᱚ ᱟᱫ ᱠᱟᱜᱼᱟ ᱢᱮᱱᱠᱷᱟᱱ ᱟᱵᱚ ᱫᱚ ᱟᱵᱚᱣᱟᱜ ᱨᱚᱲ ᱵᱚᱱ ᱥᱟᱵ ᱫᱚᱦᱚ ᱠᱟᱫᱟ ᱵᱟᱝᱞᱟ ᱛᱮᱫᱚ ᱵᱟᱝ ᱱᱤᱛᱚᱝ ᱦᱚᱸ ᱟᱵᱚᱣᱟᱜ ᱨᱚᱲ ᱫᱚ ᱵᱚᱱ ᱥᱟᱵ ᱫᱚᱦᱚ ᱠᱟᱫᱟ ᱡᱤᱭᱟᱹᱲ ᱫᱚᱦᱚ ᱠᱟᱫᱟ ᱵᱚᱱ ᱟᱵᱚᱣᱟᱜ ᱥᱟᱱᱛᱟᱲᱤ ᱟᱲᱟᱝ ᱛᱮ ᱜᱮ ᱟᱭᱳ ᱟᱲᱟᱝ ᱛᱮᱜᱮ ᱵᱚᱱ ᱨᱚᱲᱮᱫᱼᱟ ᱛᱚ ᱚᱝᱠᱟ ᱜᱮ ᱨᱚᱲ ᱠᱟᱱ ᱨᱮᱦᱚᱸ ᱵᱚᱱ ᱠᱤᱪᱷᱩ ᱠᱤᱪᱷᱩ ᱠᱟᱛᱷᱟ ᱫᱚ ᱵᱚᱱᱚᱫᱚᱞᱚᱜ ᱠᱟᱱᱟ ᱥᱮ ᱵᱚᱫᱚᱞᱚᱜ ᱠᱟᱱ ᱛᱟᱵᱚᱱᱟ ᱡᱟᱦᱟᱸ ᱫᱚ ᱱᱚᱜ ᱟᱭ ᱠᱤᱪᱷᱩ ᱫᱚ ᱵᱟᱝᱞᱟ ᱠᱷᱚᱱ ᱚᱨᱚᱝ ᱦᱮᱡ ᱟᱵᱚᱱ ᱠᱟᱱᱟ ᱠᱤᱪᱷᱩ ᱫᱚ ᱦᱤᱱᱫᱤ ᱠᱷᱚᱱ ᱱᱚᱝᱠᱟ ᱜᱮ ᱟᱭᱢᱟ ᱟᱭᱢᱟ ᱚᱨᱥᱚᱝ ᱠᱷᱟᱹᱛᱤᱨ ᱛᱮ ᱟᱵᱚᱣᱟᱜ ᱱᱚᱣᱟ ᱨᱚᱲ ᱠᱚ ᱠᱤᱪᱷᱩ ᱫᱷᱟᱨᱟ ᱵᱚᱫᱚᱞ ᱟᱠᱟᱱ ᱛᱟᱵᱚᱱᱟ ᱥᱮ ᱟᱹᱨᱩ ᱯᱷᱮᱨᱟᱣ ᱠᱟᱱᱟ ᱠᱤᱪᱷᱩ ᱞᱟᱦᱟ ᱠᱷᱚᱱ ᱫᱚ ᱱᱚᱣᱟ ᱠᱚ ᱱᱚᱣᱟ ᱠᱚᱜᱮ ᱦᱩᱭᱩᱜ ᱠᱟᱱᱟ ᱟᱵᱚᱣᱟᱜ ᱱᱚᱣᱟ ᱯᱟᱹᱨᱥᱤ ᱪᱮᱛᱟᱱ ᱡᱟᱦᱟᱸ ᱵᱚᱱᱚᱫᱚᱞ ᱫᱚ ᱟᱨ ᱤᱱᱟ ᱛᱟᱭᱱᱚᱢ ᱦᱚᱸ ᱟᱹᱰᱤ ᱨᱚᱠᱚᱢᱟᱜ ᱵᱚᱱᱚᱫᱚᱞ ᱵᱚ ᱧᱮᱞᱚᱜᱼᱟ ᱥᱩᱫᱷᱩ ᱯᱟᱹᱨᱥᱤ ᱨᱮᱱᱟᱝ ᱡᱟᱦᱟᱸ ᱞᱟᱹᱭ ᱦᱩᱭᱩᱜ ᱠᱟᱱᱟ ᱚᱱᱟ ᱥᱩᱢᱩᱝ ᱛᱮᱫᱚ ᱵᱟᱝᱼᱟ ᱟᱨ ᱡᱮᱢᱚᱱ ᱵᱚᱸᱜᱟ ᱵᱳᱨᱳ ᱥᱟᱱᱟᱢ ᱟᱜ ᱫᱤᱜ ᱫᱤᱭᱮ ᱛᱮᱜᱮ ᱟᱵᱚᱣᱟ ᱵᱚᱱᱚᱫᱚᱞ ᱧᱮᱞ ᱧᱟᱢᱚᱜ ᱠᱟᱱᱟ ᱵᱤᱥᱮᱥ ᱠᱟᱭ ᱛᱮ ᱨᱚᱲ ᱪᱮᱛᱟᱱ ᱨᱮ ᱟᱹᱰᱤ ᱩᱛᱟᱹᱨ ᱜᱮ ᱵᱚᱱᱚᱫᱚᱞ ᱟᱠᱟᱱ ᱛᱟᱵᱚᱱᱟ ᱟᱵᱚᱣᱟᱜ ᱡᱟᱦᱟᱸ ᱨᱚᱲ ᱠᱟᱱᱟ ᱚᱱᱟ ᱨᱚᱲ ᱨᱮ ᱟᱹᱰᱤ ᱠᱤᱠᱷᱩ ᱵᱷᱟᱥᱟ ᱨᱮᱱᱟᱜ ᱥᱟᱢᱢᱮᱥᱟᱞ ᱦᱩᱭ ᱠᱟᱱᱟ ᱚᱱᱟ ᱛᱮ ᱟᱵᱚᱣᱟᱜ ᱨᱚᱲ ᱫᱚ ᱟᱹᱰᱤ ᱛᱮᱫ ᱜᱮ ᱟᱹᱨᱩ ᱯᱷᱮᱨᱟᱣ ᱪᱟᱵᱟ ᱠᱟᱱᱟ ᱞᱟᱦᱟᱛᱮᱱᱟᱜ ᱟᱵᱚᱣᱟ ᱡᱟᱦᱟᱸ ᱨᱚᱲ ᱛᱟᱦᱮᱸ ᱠᱟᱱᱟ ᱚᱱᱟ ᱨᱚᱲ ᱫᱚ ᱟᱵᱚ ᱵᱟᱹᱭ ᱵᱟᱹᱭ ᱛᱮ ᱵᱚᱱ ᱟᱫ ᱤᱫᱤ ᱮᱫᱟ ᱥᱮ ᱵᱚᱱ ᱦᱤᱲᱤᱧᱮᱜᱼᱟ ᱢᱮᱱᱠᱷᱟᱱ ᱱᱚᱣᱟ ᱠᱚᱫᱚ ᱵᱟᱝ ᱩᱪᱤᱛ ᱠᱟᱱᱟ ᱟᱵᱚ ᱫᱚ ᱟᱵᱚᱣᱟᱜ ᱨᱚᱲ ᱞᱟᱭ ᱞᱟᱠᱪᱟᱨ ᱟᱵᱚᱣᱟᱜ ᱡᱷᱚᱛᱚᱣᱟᱜ ᱡᱤᱭᱟᱹᱲ ᱫᱚᱦᱚ ᱫᱚᱨᱠᱟᱨ ᱛᱟᱵᱚ ᱟᱵᱚᱣᱟᱜ ᱨᱚᱲ ᱫᱚ ᱟᱵᱚ ᱟᱵᱚ ᱛᱮ ᱵᱟᱧᱪᱟᱣ ᱫᱚᱦᱚ ᱫᱚᱨᱠᱟᱨ ᱛᱟᱵᱚᱱ ᱱᱚᱣᱟ ᱜᱮ ᱦᱩᱭᱩᱜ ᱠᱟᱱᱟ ᱟᱵᱚᱣᱟᱜ ᱨᱚᱲ ᱪᱮᱛᱟᱱ ᱵᱚᱱᱚᱫᱚᱞ ᱫᱚ